ᱤᱧ ᱫᱚ ᱥᱟᱱᱛᱟᱲᱤ ᱦᱳᱭ ᱠᱟᱛᱮᱫ ᱟᱹᱰᱤ ᱜᱚᱨᱚᱵᱽ ᱤᱧ ᱟᱹᱭᱠᱟᱹᱣᱫᱟ ᱪᱮᱫᱟᱜ ᱠᱟᱹᱴᱤᱡ ᱠᱷᱚᱡ ᱜᱮ ᱤᱧ ᱜᱚᱜᱚᱭ ᱪᱮᱫ ᱠᱟᱣᱫᱤᱧᱟ ᱥᱟᱱᱛᱟᱲᱤ ᱚᱱᱟ ᱛᱮᱜᱮ ᱤᱧ ᱫᱚ ᱥᱟᱱᱛᱟᱲᱤ ᱫᱚᱧ ᱢᱮᱱᱟ ᱤᱧ ᱟᱭᱳ ᱟᱲᱟᱝ ᱠᱟᱱ ᱛᱤᱧᱟᱹ ᱟᱨ ᱱᱤᱛᱚᱜᱢᱟ ᱟᱭᱢᱟ ᱨᱚᱠᱚᱢ ᱥᱠᱩᱞ ᱦᱚᱸ ᱥᱮ ᱠᱚᱞᱮᱡᱽ ᱦᱚᱸ ᱵᱮᱱᱟᱣᱱᱟ ᱥᱮ ᱚᱱᱟ ᱨᱮ ᱦᱚᱸ ᱥᱟᱱᱛᱟᱲᱤ ᱛᱮᱠᱚ ᱚᱞᱮᱜᱼᱟ ᱥᱟᱱᱛᱟᱲᱤ ᱛᱮᱠᱚ ᱯᱟᱲᱦᱟᱜ ᱠᱟᱱᱟ ᱚᱱᱟᱛᱮ ᱤᱧ ᱫᱚ ᱟᱹᱰᱤ ᱟᱨ ᱦᱚᱸ ᱟᱹᱰᱤ ᱜᱚᱨᱚᱵᱽ ᱤᱧ ᱟᱹᱭᱠᱟᱹᱣᱫᱟ ᱚᱱᱟᱛᱮ ᱟᱹᱰᱤ ᱟᱹᱰᱤ ᱜᱚᱨᱚᱵᱽ ᱟᱹᱭᱠᱟᱹᱣ ᱫᱟᱹᱧ ᱟᱨ ᱥᱟᱱᱛᱟᱲᱤ ᱛᱮᱜᱮ ᱡᱮᱢᱚᱱ ᱯᱩᱡᱟᱹ ᱯᱟᱴ ᱵᱟᱦᱟ ᱥᱚᱦᱨᱟᱭ ᱥᱟᱱᱛᱟᱲᱤᱛᱮ ᱵᱚᱱ ᱵᱚᱸᱜᱟ ᱵᱩᱨᱩ ᱠᱚᱵᱚᱱ ᱮᱢ ᱪᱟᱞ ᱟᱠᱚᱣᱟ ᱥᱟᱱᱛᱟᱲ ᱛᱮᱜᱮ ᱟᱨ ᱱᱤᱛᱚᱜᱢᱟᱧ ᱦᱟᱨᱟ ᱵᱩᱨᱩᱭᱱᱟ ᱡᱟᱦᱟᱸ ᱥᱮᱜ ᱤᱧ ᱪᱟᱞᱟᱜᱼᱟ ᱡᱟᱦᱟᱸᱭ ᱥᱟᱱᱛᱟᱲᱤ ᱛᱮᱠᱚ ᱨᱚᱲ ᱠᱷᱟᱡ ᱟᱹᱰᱤ ᱩᱥᱟᱹᱨᱟᱧ ᱴᱷᱤᱠᱟᱹᱱ ᱠᱚᱣᱟ ᱥᱮ ᱤᱧ ᱦᱚᱸ ᱥᱟᱱᱛᱟᱲ ᱛᱮᱧ ᱨᱚᱲ ᱞᱮᱠᱷᱟᱡ ᱤᱧ ᱦᱚᱸ ᱠᱚ ᱴᱷᱤᱠᱟᱹᱱᱧᱟ ᱚᱱᱟ ᱥᱟᱱᱛᱟᱲᱤ ᱥᱟᱱᱛᱟᱲᱤ ᱛᱮ ᱡᱚᱛᱚᱣᱟᱜ ᱜᱮ ᱦᱩᱭᱩᱜ ᱠᱟᱱᱟ ᱚᱱᱟᱛᱮ ᱤᱧ ᱦᱚᱸ ᱟᱹᱰᱤ ᱜᱚᱨᱚᱵᱽ ᱤᱧ ᱟᱹᱭᱠᱟᱹᱣᱫᱟ ᱟᱨ ᱟᱹᱰᱤ ᱜᱚᱨᱚᱵᱽ ᱫᱚ ᱪᱮᱫ ᱟᱨ ᱟᱭᱢᱟ ᱜᱚᱨᱚᱵᱽ ᱤᱧ ᱟᱹᱭᱠᱟᱹᱣᱫᱟ ᱤᱧ ᱦᱚᱸ ᱥᱟᱱᱛᱟᱲ ᱛᱮᱜᱮ ᱡᱚᱛᱚ ᱥᱠᱩᱞ ᱠᱚᱞᱮᱡᱽ ᱨᱮ ᱚᱞᱚᱜ ᱠᱟᱱᱟ ᱠᱚ ᱯᱟᱲᱦᱟᱜ ᱠᱟᱱᱟ ᱠᱚ ᱥᱟᱱᱛᱟᱲᱤ ᱛᱮᱜᱮ